ᱦᱮᱸ ᱦᱮᱞᱳ ᱦᱮᱸ ᱡᱚᱦᱟᱨ ᱜᱮ ᱟᱪᱪᱷᱟ ᱪᱮᱫ ᱮᱢ ᱵᱟᱰᱟᱭᱟ ᱦᱮᱸ ᱦᱮᱸ ᱟᱪᱪᱷᱟ ᱚ ᱟᱫᱚ ᱪᱟᱥ ᱢᱟ ᱡᱚᱛᱚ ᱨᱚᱠᱚᱢ ᱜᱤᱧ ᱪᱟᱥᱟ ᱢᱟᱱᱮ ᱟᱭᱢᱟ ᱥᱤᱡᱤᱱ ᱚᱯᱷᱥᱚᱨ ᱨᱮ ᱱᱤᱛᱳᱜ ᱡᱮᱢᱚᱱ ᱱᱚᱜᱼᱚᱭ ᱛᱮᱦᱮᱧ ᱜᱟᱯᱟ ᱫᱤᱱ ᱫᱚ ᱵᱚᱨᱥᱟ ᱯᱟᱲᱟᱜ ᱠᱟᱱᱟ ᱮᱵᱟᱨ ᱜᱟᱹᱪᱷᱤ ᱠᱩᱧ ᱟᱯᱷᱚᱨ ᱠᱟᱫᱟ ᱫᱟᱜ ᱨᱮᱭᱟᱜ ᱱᱤᱨᱵᱷᱚᱨ ᱫᱟᱜ ᱞᱮᱠᱷᱟᱡ ᱦᱩᱲᱩ ᱠᱚᱧ ᱨᱚᱦᱚᱭᱟ ᱤᱱᱟᱹᱯᱚᱨ ᱱᱤᱭᱟᱹ ᱦᱩᱲᱩ ᱨᱟᱠᱟᱵ ᱞᱮᱱᱠᱷᱟᱡ ᱛᱚᱠᱷᱚᱱ ᱫᱚ ᱟᱵᱟᱨ ᱩᱛᱩ ᱛᱮᱫ ᱪᱟᱞᱟᱜᱼᱟ ᱟᱞᱩ ᱛᱩᱲᱤ ᱠᱩᱧ ᱪᱟᱥᱟ ᱟᱫᱚ ᱟᱢ ᱚᱠᱟᱴᱟᱜ ᱮᱢ ᱢᱮᱱ ᱡᱚᱝ ᱠᱟᱱᱟ ᱚᱱᱟᱜᱤᱧ ᱞᱟᱹᱭ ᱫᱟᱲᱮᱣᱟᱢᱟ ᱚᱠᱟᱴᱟᱜ ᱡᱟᱹᱨᱩᱲᱟᱢᱟ ᱦᱩᱸ ᱦᱩᱸ ᱚ ᱚ ᱦᱮᱸ ᱦᱮᱸ ᱟᱫᱚ ᱥᱚᱨᱠᱟᱨ ᱴᱷᱮᱡ ᱠᱷᱚᱡ ᱫᱚ ᱮᱵᱟᱨ ᱟᱫᱚ ᱛᱷᱚᱲᱟ ᱛᱷᱩᱲᱤ ᱪᱟᱥ ᱨᱮᱫᱚ ᱠᱚᱢ ᱠᱷᱚᱨᱪᱟ ᱢᱮᱱᱟᱜᱼᱟ ᱟᱨ ᱰᱷᱮᱨᱟᱜ ᱨᱮᱫᱚ ᱯᱷᱚᱥᱚᱞ ᱠᱷᱚᱡ ᱜᱮ ᱟᱢᱟᱜ ᱠᱷᱚᱨᱪᱟ ᱫᱚ ᱩᱰᱩᱝᱚᱜᱼᱟ ᱟᱫᱚ ᱤᱧᱫᱚ ᱦᱳᱭᱛᱳ ᱩᱱᱟᱹᱜ ᱜᱟᱱᱮᱧ ᱪᱟᱥᱮᱫ ᱛᱮ ᱠᱷᱚᱨᱪᱟ ᱦᱤᱥᱟᱹᱵ ᱛᱮᱦᱚ ᱡᱳᱜᱟᱡᱳᱜᱽ ᱦᱚᱛᱮᱡᱛᱮ ᱯᱚᱧᱪᱟᱭᱮᱛ ᱠᱷᱚᱡ ᱮᱵᱟᱨ ᱦᱳᱭᱛᱳ ᱚᱱᱠᱟᱱᱟᱜ ᱥᱩᱡᱳᱜᱽ ᱥᱩᱵᱤᱫᱷᱟ ᱦᱟᱛᱟᱣ ᱠᱟᱛᱮ ᱜᱤᱧ ᱵᱮᱵᱥᱟ ᱞᱮᱜᱮᱭ ᱫᱟ ᱟᱫᱚ ᱟᱭᱢᱟᱧ ᱪᱟᱥᱮᱫ ᱛᱮ ᱚᱱᱟ ᱫᱚ ᱨᱳᱜᱤᱧ ᱥᱟᱵ ᱴᱷᱤᱠ ᱠᱟᱫᱟ ᱟᱫᱚ ᱛᱷᱚᱲᱟ ᱛᱷᱩᱲᱤᱧ ᱪᱟᱥ ᱞᱮᱠᱷᱟᱡ ᱫᱚ ᱵᱟᱹᱧ ᱵᱟᱰᱟᱭ ᱫᱟᱲᱮᱭᱟᱜ ᱠᱮᱭᱟ ᱤᱱᱠᱟᱞᱮᱠᱟ ᱜᱮ ᱚᱱᱟᱦᱚᱸ ᱯᱚᱧᱪᱟᱭᱮᱛ ᱛᱚᱨᱚᱯᱷ ᱠᱷᱚᱡ ᱱᱤᱭᱟᱹᱵᱟᱨᱮᱧ ᱪᱟᱥ ᱠᱮᱫᱟ ᱵᱟᱝ ᱦᱩᱭ ᱞᱮᱱ ᱛᱤᱧᱟᱹ ᱪᱮᱫ ᱞᱮᱠᱟ ᱩᱱᱠᱩ ᱦᱚᱸ ᱵᱩᱜᱤ ᱵᱟᱹᱲᱤᱡ ᱵᱩᱜᱤ ᱵᱟᱹᱲᱤᱡ ᱛᱷᱚᱲᱟ ᱜᱟᱱ ᱠᱷᱚᱵᱚᱨ ᱦᱟᱛᱟᱣ ᱞᱮᱠᱷᱟᱱ ᱫᱚ ᱩᱱᱠᱩ ᱦᱚᱸᱠᱚ ᱵᱩᱡᱷᱟᱹᱣ ᱦᱚᱪᱚ ᱠᱮᱵᱚᱱ ᱠᱮᱭᱟ ᱡᱮ ᱧᱟᱢᱟᱵᱚᱱ ᱥᱚᱦᱚᱡᱳᱜᱤᱛᱟ ᱦᱩᱸ ᱦᱮᱸ

ᱚᱱᱟᱠᱚᱫᱚ ᱫᱷᱚᱨᱮ ᱱᱟᱣ ᱨᱟᱱ ᱠᱚ ᱫᱟᱨᱟᱭ ᱛᱮᱜᱮ ᱴᱟᱭᱤᱢ ᱥᱤᱡᱤᱱ ᱨᱮ ᱚᱱᱟᱢ ᱞᱟᱭᱤᱱᱟ ᱦᱚᱭᱛᱳ ᱚᱯᱷ ᱥᱤᱡᱤᱱᱮᱱᱟ ᱚᱱᱠᱟᱞᱮᱠᱟᱛᱮ ᱦᱚᱭᱛᱳ ᱠᱚᱢ ᱡᱩᱨᱤᱭᱮᱱᱟ ᱚᱱᱟ ᱞᱮᱠᱟᱛᱮᱫᱚ ᱪᱟᱥ ᱫᱚ ᱢᱚᱸᱡ ᱫᱚ ᱵᱟᱝ ᱦᱩᱭᱩᱜᱼᱟ ᱚᱯᱷ ᱥᱤᱡᱤᱱ ᱨᱮᱫᱚ ᱛᱟᱭᱚᱢ ᱞᱮᱱᱠᱷᱟᱡ ᱜᱮ ᱡᱮᱴᱟ ᱯᱮ ᱢᱟᱥ ᱯᱩᱱ ᱢᱟᱥ ᱨᱮᱭᱟᱜ ᱡᱮᱴᱟ ᱥᱤᱡᱮᱱ ᱠᱟᱱᱟ ᱥᱤᱡᱮᱱ ᱦᱤᱥᱟᱹᱵ ᱛᱮ ᱨᱟᱠᱟᱵᱚᱜᱼᱟ ᱚᱱᱟ ᱫᱚ ᱜᱟᱹᱞᱛᱤ ᱞᱮᱠᱷᱟᱡ ᱮᱢ ᱥᱮᱴᱟ ᱥᱤᱡᱮᱱ ᱨᱮᱫᱚ ᱵᱟᱝ ᱧᱟᱢᱚᱜᱼᱟ ᱟᱫᱚ ᱱᱚᱠᱟ ᱞᱮᱠᱟ ᱜᱮ ᱵᱮᱥ ᱟᱢ ᱴᱟᱭᱤᱢ ᱨᱮᱢ ᱮᱦᱚᱵ ᱞᱮᱠᱷᱟᱡ ᱴᱟᱭᱤᱢ ᱨᱮᱜᱮ ᱯᱷᱚᱞᱚᱱ ᱦᱚᱸᱭ ᱩᱫᱩᱜᱟ ᱤᱱᱟᱹᱜᱮ ᱮᱴᱠᱮᱴᱚᱬᱮ ᱫᱚ ᱟᱫᱚ ᱤᱭᱟᱹ ᱮᱵᱟᱨ ᱨᱟᱱ ᱨᱮᱦᱮᱫ ᱡᱚᱛᱚ ᱜᱮ ᱠᱷᱚᱨᱪᱟᱭ ᱦᱩᱭᱩᱜᱼᱟ ᱦᱩᱸ ᱦᱮᱸ ᱦᱩᱭᱩᱜ ᱠᱟᱱ ᱜᱮᱭᱟ ᱟᱫᱚ ᱚᱱᱟᱢᱟ ᱚᱱᱮ ᱠᱷᱚᱨᱪᱟ ᱩᱯᱩᱨ ᱱᱤᱨᱵᱷᱚᱨ ᱡᱟᱦᱟᱸᱭᱟᱜ ᱠᱩᱞᱟᱹᱣ ᱡᱷᱩᱲᱟᱹᱣ ᱢᱮᱱᱟᱜᱼᱟ ᱩᱱᱤᱫᱚ ᱵᱟᱨ ᱫᱷᱟᱣ ᱡᱟᱭᱜᱟ ᱨᱮ ᱢᱚᱬᱮ ᱫᱷᱟᱣ ᱦᱚᱸᱭ ᱮᱢᱟ ᱴᱟᱭᱤᱢ ᱨᱮ ᱡᱟᱦᱟᱸᱭᱟᱜ ᱵᱟᱹᱱᱩᱜᱼᱟ ᱩᱱᱤ ᱫᱚ ᱮᱠᱴᱩ ᱚᱡᱚᱛᱱᱚ ᱞᱮᱠᱟᱜᱮ ᱥᱟᱵ ᱠᱟᱢ ᱦᱩᱸ ᱦᱩᱸ

ᱟᱪᱪᱷᱟ ᱟᱪᱪᱷᱟ ᱦᱮᱸ ᱟᱫᱚ ᱜᱚᱲᱚ ᱥᱚᱯᱚᱦᱚᱫ ᱫᱚ ᱡᱟᱨᱩᱲ ᱜᱮᱭᱟ ᱟᱵᱚ ᱦᱚᱲᱼᱦᱚᱲ ᱜᱮᱵᱚᱱ ᱛᱤᱸᱜᱩ ᱞᱮᱱᱠᱷᱟᱱ ᱟᱨᱦᱚᱸ ᱠᱟᱹᱢᱤ ᱫᱚ ᱞᱟᱦᱟ ᱥᱮᱡ ᱪᱟᱞᱟᱜ ᱜᱮᱭᱟ ᱮᱵᱟᱨ ᱫᱤᱠᱩ ᱛᱟᱞᱟ ᱨᱮ ᱛᱟᱦᱮᱸ ᱠᱟᱛᱮ ᱫᱚ ᱫᱤᱠᱩ ᱫᱚ ᱵᱟᱠᱚ ᱵᱟᱰᱟᱭ ᱦᱚᱪᱚ ᱵᱚᱱᱟ ᱵᱟᱠᱚ ᱵᱩᱡᱷᱟᱹᱣ ᱦᱚᱪᱚ ᱵᱚᱱᱟ ᱟᱨ ᱦᱚᱲ ᱞᱟᱦᱟᱜ ᱫᱚ ᱩᱱᱠᱩ ᱫᱚ ᱮᱠᱴᱩ ᱵᱮᱥᱛᱚ ᱧᱚᱜ ᱜᱮᱠᱚ ᱵᱩᱡᱷᱟᱹᱣᱟ ᱩᱱᱠᱩ ᱠᱚ ᱢᱚᱱᱮᱭᱟ ᱟᱞᱮ ᱫᱚ ᱱᱤᱛᱳᱜ ᱫᱚ ᱟᱫᱚ ᱵᱟᱠᱚ ᱵᱮᱸᱜᱮᱫ ᱟᱞᱮᱭᱟ ᱥᱮᱠᱚ ᱵᱟᱰᱟᱭ ᱩᱨᱩᱢᱫᱟ ᱤᱱᱟᱹᱠᱚ ᱤᱭᱟᱹᱛᱮ ᱩᱱᱠᱩ ᱫᱚ ᱴᱟᱭᱤᱢ ᱨᱮᱱᱟᱜ ᱪᱟᱥ ᱟᱵᱟᱫ ᱵᱟᱠᱚ ᱞᱟᱹᱭ ᱯᱟᱥᱱᱟᱣᱟᱵᱚᱱᱟ ᱟᱫᱚ ᱦᱚᱲ ᱦᱚᱯᱚᱱ ᱠᱟᱱ ᱛᱮᱵᱚᱱ ᱥᱮᱫᱟᱭ ᱠᱷᱚᱡ ᱚᱞᱚᱜ ᱯᱟᱲᱦᱟᱜ ᱠᱚᱢ ᱡᱳᱨᱛᱮ ᱪᱟᱥᱵᱟᱥ ᱜᱮᱵᱚᱱ ᱠᱚᱨᱟᱣᱟ ᱚᱱᱟᱛᱮ ᱱᱚᱛᱮ ᱫᱚ ᱵᱟᱵᱚᱱ ᱛᱟᱭᱚᱢ ᱞᱟᱹᱜᱤᱫᱚᱜᱼᱟ ᱟᱫᱚ ᱮᱱᱨᱮᱦᱚᱸ ᱵᱚᱱ ᱠᱩᱨᱩᱢᱩᱴᱩᱭᱟ ᱦᱩᱸ ᱦᱮᱸ ᱥᱨᱟᱵᱚᱱ ᱚ

ᱟᱪᱪᱷᱟ ᱦᱮᱸ ᱴᱷᱤᱠ ᱜᱮᱭᱟ ᱦᱮᱸ ᱦᱮᱸ ᱦᱮᱸ ᱟᱪᱪᱷᱟ ᱦᱩᱸ ᱦᱮᱸ ᱟᱭᱢᱟ ᱥᱟᱨᱦᱟᱣ ᱦᱮᱸ ᱴᱷᱤᱠ ᱜᱮᱭᱟ ᱦᱮᱸ